ᱟᱵᱚ ᱫᱚ ᱢᱚᱬᱮ ᱫᱤᱱ ᱵᱚ ᱥᱚᱦᱨᱟᱭᱚᱜᱼᱟ ᱢᱚᱬᱮ ᱫᱤᱱ ᱵᱷᱤᱛᱨᱤ ᱨᱮ ᱠᱷᱩᱱᱴᱟᱹᱣ ᱦᱤᱞᱳᱜ ᱫᱚ ᱜᱟᱹᱭ ᱰᱟᱝᱨᱟ ᱵᱚᱱ ᱰᱟᱹᱵᱽᱨᱟᱹ ᱥᱟᱯᱟ ᱠᱚᱣᱟ ᱟᱨ ᱠᱷᱩᱱᱴᱤ ᱨᱮ ᱠᱷᱩᱱᱴᱟᱹᱣ ᱠᱟᱛᱮᱫᱜᱚᱲᱟ ᱨᱮᱜᱮ ᱵᱚᱱ ᱪᱩᱢᱟᱹᱲᱟ ᱠᱚᱣᱟ ᱟᱨ ᱩᱱᱠᱩ ᱟᱛᱳ ᱴᱚᱞᱟ ᱨᱮᱱ ᱢᱚᱬᱮ ᱦᱚᱲ ᱜᱚᱜᱚ ᱠᱚᱛᱟᱠᱚ ᱩᱱᱠᱩ ᱠᱚᱵᱚᱱ ᱩᱱᱠᱩ ᱠᱚ ᱠᱚᱡᱚᱱ ᱢᱤᱞᱮ ᱩᱱᱠᱩ ᱩᱱᱠᱩ ᱠᱚᱚᱲᱟᱜ ᱚᱲᱟᱜ ᱠᱚ ᱥᱮᱹᱨᱮᱹᱧ ᱟᱠᱚᱣᱟᱟᱨ ᱪᱩᱢᱟᱹᱲᱟ ᱠᱚᱣᱟ ᱠᱚ ᱪᱮᱫ ᱞᱮᱠᱟᱱᱤᱡ ᱠᱟᱱᱟᱭ ᱜᱟᱹᱭ ᱰᱟᱝᱨᱟ ᱩᱝᱠᱩᱣᱟᱜ ᱨᱚᱝ ᱦᱮᱸᱫᱮ ᱜᱮᱭᱟᱭ ᱥᱮ ᱯᱳᱰ ᱜᱮᱭᱟᱭ ᱥᱮ ᱟᱨᱟᱜ ᱜᱮᱭᱟᱭ ᱩᱱᱠᱩ ᱧᱩᱢ ᱧᱩᱢ ᱛᱮᱠᱚ ᱥᱮᱹᱨᱮᱹᱧᱟ ᱠᱚᱣᱟ ᱟᱨ ᱢᱟᱞᱤ ᱠᱚ ᱡᱮᱨᱮᱫ ᱠᱟᱛᱮᱫ ᱫᱷᱩᱵᱤ ᱜᱷᱟᱸᱥ ᱦᱳᱲᱳ ᱛᱮ ᱪᱩᱢᱟᱹᱲᱟ ᱠᱚᱣᱟ ᱡᱟᱸᱜᱟ ᱠᱚᱵᱚᱱ ᱫᱟᱜ ᱟᱠᱚᱣᱟ ᱟᱛᱟ ᱠᱚᱣᱟ ᱟᱨ ᱥᱮᱹᱨᱮᱹᱧᱟ ᱠᱚ ᱯᱮᱨᱮᱡ ᱠᱟᱢ ᱪᱩᱲᱟᱹᱢ ᱠᱟᱢ ᱱᱟᱹᱭ ᱯᱟᱨᱚᱢ ᱜᱟᱰᱟ ᱯᱟᱨᱚᱢ ᱚᱱᱠᱟ ᱠᱚᱵᱟᱠᱷᱮᱲ ᱟᱠᱚᱣᱟ ᱟᱰᱤ ᱢᱚᱸᱡᱽ ᱜᱮ ᱵᱩᱡᱷᱟᱹᱜᱼᱟ ᱱᱚᱶᱟ ᱠᱷᱩᱱᱴᱟᱹᱣ ᱦᱤᱞᱳᱜ ᱫᱚ ᱜᱟᱹᱭ ᱰᱟᱝᱨᱟ ᱦᱚᱴᱚᱜ ᱨᱮ ᱢᱟᱞᱟ ᱟᱠᱚᱣᱟ ᱠᱚ ᱟᱰᱤ ᱢᱚᱸᱡᱽ ᱠᱷᱩᱱᱴᱟᱹᱣ ᱫᱤᱱ ᱫᱚᱵᱚᱱ ᱯᱟᱞᱟᱣᱟ